ᱛᱚ ᱚᱱᱟ ᱚᱠᱛᱚ ᱫᱚ ᱥᱟᱱᱛᱷᱟᱞᱤ ᱦᱚᱲ ᱥᱮ ᱡᱟᱦᱟᱸ ᱥᱟᱱᱛᱷᱟᱞᱤ ᱯᱟᱹᱨᱥᱤ ᱡᱩᱫᱤ ᱡᱟᱦᱟᱸᱭ ᱦᱚᱲᱮ ᱨᱚᱲᱮᱫᱼᱟᱭ ᱛᱚ ᱚᱱᱟ ᱚᱠᱛᱚ ᱫᱚ ᱡᱩᱫᱤ ᱮᱴᱟᱜ ᱯᱟᱹᱨᱥᱤ ᱦᱚᱲ ᱥᱟᱶ ᱡᱩᱫᱤ ᱡᱳᱜᱟᱡᱳᱜᱮᱫᱼᱟᱭ ᱡᱩᱫᱤ ᱩᱱᱤ ᱵᱟᱭ ᱵᱩᱡᱷᱟᱹᱣᱮᱫᱼᱟ ᱮᱱᱠᱷᱟᱱ ᱫᱚ ᱡᱟᱦᱟᱸ ᱯᱟᱹᱨᱥᱤᱛᱮ ᱡᱟᱦᱟᱸᱭ ᱦᱚᱲᱮ ᱨᱚᱲ ᱠᱟᱱᱟᱭ ᱮᱱᱠᱷᱟᱡᱽ ᱫᱚ ᱚᱱᱟ ᱯᱟᱹᱨᱥᱤ ᱛᱮᱜᱮ ᱥᱟᱱᱛᱷᱟᱞᱤ ᱦᱚᱲ ᱫᱚ ᱨᱚᱲ ᱦᱩᱭᱩᱜ ᱛᱟᱭᱟ ᱚᱱᱟ ᱯᱟᱹᱨᱥᱤ ᱛᱮᱜᱮ ᱩᱱᱤᱫᱚ ᱵᱩᱡᱷᱟᱹᱣ ᱦᱚᱪᱚ ᱦᱩᱭᱩᱜ ᱛᱟᱭᱟ ᱪᱮᱫᱟᱜ ᱥᱮ ᱩᱱᱤᱢᱟ ᱱᱟᱜ ᱵᱟᱭ ᱵᱩᱡᱷᱟᱹᱣ ᱫᱟᱲᱮᱭᱟᱜᱼᱟ ᱚᱱᱟ ᱠᱷᱟᱹᱛᱤᱨ ᱛᱮᱜᱮ ᱥᱮᱫᱟᱭ ᱡᱟᱦᱟᱸ ᱜᱮᱵᱚ ᱛᱟᱦᱮᱸᱞᱮᱱᱟ ᱱᱚᱣᱟ ᱡᱷᱟᱨᱠᱷᱚᱸᱰ ᱯᱚᱱᱚᱛ ᱠᱤᱪᱷᱩ ᱜᱟᱱ ᱫᱚ ᱵᱮᱝᱜᱚᱞᱤ ᱥᱮ ᱵᱟᱝᱞᱟᱛᱮ ᱱᱟᱜ ᱡᱟᱹᱥᱛᱤ ᱠᱟᱛᱮᱫ ᱚᱱᱟ ᱫᱷᱟᱪᱟ ᱠᱚ ᱥᱟᱵᱽ ᱞᱮᱫ ᱛᱟᱦᱮᱱ ᱟᱨ ᱚᱱᱟ ᱠᱚᱛᱮ ᱯᱟᱲᱦᱟᱣ ᱦᱚᱸᱠᱚ ᱯᱟᱲᱦᱟᱣ ᱞᱮᱱ ᱛᱟᱦᱮᱱᱟ ᱛᱚ ᱱᱚᱜᱼᱚ ᱱᱚᱝᱠᱟ ᱡᱟᱦᱟᱸᱭ ᱠᱚ ᱡᱩᱫᱤ ᱵᱟᱠᱚ ᱵᱩᱡᱷᱟᱹᱣᱟ ᱮᱱᱠᱷᱟᱱ ᱫᱚ ᱩᱱᱠᱩ ᱫᱚ ᱥᱟᱱᱛᱷᱟᱞᱤ ᱯᱟᱹᱨᱥᱤ ᱦᱚᱲ ᱫᱚ ᱮᱱᱠᱷᱟᱱ ᱫᱚ ᱮᱴᱟᱜ ᱯᱟᱹᱨᱥᱤ ᱥᱮ ᱡᱟᱦᱟᱸᱭ ᱡᱟᱦᱟᱸ ᱯᱟᱹᱨᱥᱤ ᱛᱮᱜᱮ ᱨᱚᱲ ᱠᱟᱱᱟᱭ ᱮᱱᱠᱷᱟᱱ ᱚᱱᱟ ᱯᱟᱹᱨᱥᱤ ᱛᱮᱜᱮ ᱨᱚᱲ ᱦᱩᱭᱩᱜᱼᱟ ᱛᱚᱵᱮᱭᱮᱱᱟᱝ ᱩᱱᱤ ᱫᱚ ᱵᱩᱡᱷᱟᱹᱣᱟᱭ